ᱦᱮᱞᱳ ᱟᱢ ᱢᱟᱞᱤᱠᱮᱢ ᱞᱟᱹᱭ ᱮᱫᱟ ᱛᱚ ᱱᱤᱛ ᱦᱟᱨᱤᱡ ᱜᱟᱹᱰᱤ ᱵᱟᱢ ᱵᱷᱮᱡᱟᱣ ᱟᱠᱟᱫᱼᱟ ᱡᱟᱦᱟᱸ ᱤᱧ ᱟᱴ ᱵᱟᱡᱮ ᱜᱟᱹᱰᱤ ᱫᱚᱨᱠᱟᱨ ᱛᱟᱦᱮᱸ ᱠᱟᱱ ᱛᱟᱦᱮᱫᱟ ᱮᱠᱡᱟᱢ ᱫᱤᱭᱟᱹᱛᱮ ᱚᱱᱟ ᱱᱤᱛᱚᱝ ᱡᱟᱹᱥᱛᱤ ᱟᱫᱷᱟ ᱜᱷᱚᱱᱴᱟ ᱡᱟᱹᱥᱛᱤ ᱦᱩᱭ ᱮᱱᱟ ᱩᱱᱜᱷᱟᱲᱤᱡ ᱦᱚᱸ ᱜᱟᱹᱰᱤᱜᱮ ᱵᱟᱢ ᱵᱷᱮᱡᱟ ᱟᱠᱟᱫᱼᱟ ᱛᱤᱨᱮᱢ ᱵᱷᱮᱡᱟᱭᱟ